ᱟᱛᱳ ᱨᱮᱭᱟᱜ ᱜᱟᱛᱟᱠ ᱠᱚ ᱢᱩᱫᱽ ᱨᱮ ᱢᱮᱱᱮᱛ ᱠᱩᱲᱤ ᱦᱚᱯᱚᱱᱟᱜ ᱜᱟᱛᱟᱠ ᱢᱩᱫᱽᱨᱮ ᱟᱛᱳ ᱨᱮ ᱥᱟᱹᱲᱤ ᱥᱟᱭᱟ ᱵᱮᱵᱥᱟ ᱜᱮᱸᱫᱟᱜ ᱵᱮᱵᱥᱟ ᱨᱮᱭᱟᱜ ᱢᱤᱫ ᱫᱚᱠᱟᱱ ᱠᱷᱩᱞᱟᱹᱣ ᱨᱮᱭᱟᱜ ᱞᱮ ᱪᱮᱥᱴᱟᱣ ᱠᱟᱫᱟ ᱪᱮᱫᱟᱜ ᱥᱮ ᱵᱟᱝᱢᱟ ᱡᱚᱛᱚᱢ ᱦᱚᱲᱜᱮ ᱱᱤᱭᱟᱹ ᱡᱩᱜᱽ ᱨᱮᱫᱚ ᱴᱟᱠᱟ ᱯᱚᱭᱥᱟ ᱵᱟᱝᱠᱷᱟᱱ ᱪᱮᱫ ᱜᱮ ᱵᱟᱝ ᱦᱩᱭᱩᱜᱼᱟ ᱟᱨ ᱠᱟᱹᱢᱤ ᱛᱮᱦᱚᱸ ᱛᱤᱱᱟᱹᱜ ᱮᱢ ᱠᱟᱹᱢᱤᱭᱟ ᱚᱱᱟ ᱛᱤᱧ ᱞᱟᱹᱭᱟ ᱡᱮ ᱵᱮᱵᱥᱟ ᱦᱚᱸ ᱢᱤᱫ ᱵᱷᱟᱹᱜᱤ ᱡᱤᱱᱤᱥ ᱜᱮ ᱠᱟᱱᱟ ᱠᱩᱲᱤ ᱦᱚᱯᱚᱱᱮ ᱦᱩᱭᱟᱠᱟᱱᱟ ᱢᱮᱱᱛᱮ ᱡᱮ ᱯᱷᱟᱥᱴ ᱨᱮ ᱡᱟᱶᱟᱭᱮ ᱜᱮ ᱦᱩᱭᱩᱜᱼᱟ ᱚᱱᱠᱟ ᱫᱚ ᱵᱟᱝ ᱠᱟᱱᱟ ᱢᱤᱫ ᱠᱩᱲᱤ ᱜᱤᱫᱽᱨᱟᱹ ᱡᱩᱫᱤ ᱟᱡᱛᱮ ᱤᱱᱠᱟᱢ ᱠᱟᱛᱮ ᱱᱤᱡᱮᱨᱟᱜ ᱠᱟᱴᱟᱛᱮ ᱛᱤᱸᱜᱩ ᱥᱟᱱᱟᱭᱮᱭᱟ ᱛᱟᱦᱚᱞᱮ ᱵᱷᱟᱜᱮᱭᱟ ᱥᱮ ᱵᱟᱹᱲᱤᱡᱼᱟ ᱚᱱᱟᱛᱮᱧ ᱞᱟᱹᱭᱟ ᱠᱩᱲᱤ ᱜᱤᱫᱽᱨᱟᱹ ᱠᱚᱦᱚᱸ ᱜᱟᱛᱟᱠ ᱨᱮ ᱢᱩᱫᱽᱨᱮ ᱥᱟᱹᱲᱤ ᱥᱟᱭᱟ ᱜᱮᱸᱫᱟᱜ ᱠᱚ ᱟᱠᱷᱨᱤᱧ ᱠᱟᱛᱮ ᱚᱱᱟ ᱨᱮᱭᱟᱜ ᱢᱤᱫᱴᱟᱝ ᱵᱮᱵᱥᱟ ᱠᱷᱩᱞᱟᱹᱣ ᱠᱟᱛᱮ ᱱᱤᱡᱮᱛᱮ ᱱᱤᱡᱮᱨᱮ ᱴᱟᱠᱟᱢ ᱤᱱᱠᱟᱢ ᱫᱟᱲᱮᱭᱟᱜᱼᱟ ᱟᱨ ᱟᱢᱛᱮ ᱟᱢᱟᱜ ᱥᱚᱝᱥᱟᱨ ᱱᱟᱯᱟᱭ ᱪᱟᱞᱟᱜ ᱛᱟᱢᱟ ᱤᱱᱟᱹ ᱛᱟᱭᱚᱢ ᱟᱢ ᱦᱚᱸᱢ ᱛᱤᱸᱜᱩ ᱠᱮᱴᱮᱡᱚᱜᱼᱟ ᱤᱱᱟᱹ ᱛᱟᱭᱚᱢ ᱟᱢ ᱡᱟᱶᱟᱭ ᱨᱮᱡᱟᱜ ᱫᱟᱲᱮ ᱦᱚᱸ ᱱᱤᱡᱮᱛᱮᱢ ᱠᱚᱨᱟᱣ ᱫᱟᱲᱮᱭᱟᱛᱟᱢᱟ